ᱦᱮᱞᱳ ᱦᱮᱞᱳ ᱱᱤᱭᱟᱹ ᱫᱚ ᱠᱤ ᱤᱭᱟ ᱢᱤᱡᱤᱥᱤᱭᱟᱱ ᱴᱷᱮᱱ ᱠᱚᱞ ᱪᱟᱞᱟᱣ ᱠᱟᱱᱟ ᱤᱧᱫᱚ ᱢᱤᱫᱴᱮᱱ ᱠᱩᱠᱞᱤᱧ ᱥᱚᱫᱚᱨ ᱟ ᱜᱩᱣᱟᱠᱟᱫᱟ ᱟᱵᱤᱱᱴᱷᱮᱱ ᱤᱧᱤᱧ ᱢᱮᱱᱮᱜ ᱠᱟᱱ ᱛᱟᱦᱮᱱᱟ ᱡᱮ ᱱᱤᱭᱟᱹ ᱯᱚᱪᱷᱤᱢ ᱵᱚᱝᱜᱚ ᱯᱚᱱᱚᱛ ᱨᱮ ᱥᱟᱱᱛᱟᱲᱤ ᱠᱚᱣᱟᱜ ᱥᱚᱨᱦᱟᱭ ᱵᱚᱸᱜᱟ ᱱᱚᱣᱟ ᱠᱚ ᱯᱚᱨᱚᱵᱽ ᱨᱮ ᱪᱮᱫ ᱪᱮᱫ ᱥᱮᱨᱮᱧ ᱛᱮ ᱪᱮᱫ ᱪᱮᱫ ᱥᱟᱜ ᱥᱟᱯᱲᱟᱣ ᱯᱮ ᱤᱫᱤᱭᱛᱮ

ᱚᱻ ᱟᱫᱚ ᱚᱱᱟ ᱟᱯᱮ ᱚᱱᱟ ᱥᱮᱨᱮᱧ ᱠᱚᱫᱚ ᱟᱠᱟᱠᱚᱯᱮ ᱪᱟᱞᱟᱜ ᱛᱮ ᱟᱠᱟᱠᱷᱚᱡ ᱯᱮ ᱪᱮᱫ ᱠᱟᱜ ᱯᱮ ᱪᱮᱫ ᱪᱮᱫ ᱠᱚ ᱱᱤᱭᱟ ᱟᱯᱮ ᱫᱚ ᱚᱱᱟ ᱥᱮᱨᱮᱧ ᱯᱮ ᱥᱮᱨᱮᱧ ᱛᱮ

ᱚᱻ ᱥᱚᱨᱦᱟᱭ ᱥᱚᱨᱦᱟᱭ ᱫᱚ ᱱᱚᱜᱼᱚᱭ ᱯᱩᱥ ᱵᱚᱸᱜᱟ ᱢᱩᱪᱟ ᱫ ᱥᱮᱫ ᱦᱮᱸ ᱦᱮᱸ ᱚᱱᱟ ᱠᱚᱡ ᱫᱚ ᱟᱞᱮᱫᱚ ᱞᱟᱦᱟᱠᱷᱚᱡ ᱜᱮᱞᱮ ᱥᱟᱜᱥᱟᱯᱲᱟᱣ ᱠᱟᱛᱮᱞᱮ ᱨᱮᱰᱤ ᱴᱷᱤᱠ ᱟᱠᱟᱱᱟ ᱦᱮᱸ ᱦᱮᱸ ᱟᱫᱚ ᱚᱱᱟ ᱜᱮᱧ ᱢᱮᱱᱮᱫ ᱠᱟᱱ ᱛᱟᱦᱮᱱᱟ ᱡᱮ ᱪᱮᱫ ᱪᱮᱫ ᱠᱚ ᱢᱮᱱᱟᱜ ᱠᱟᱫᱟ ᱟᱞᱮ ᱱᱚᱰᱮ ᱛᱩᱢᱫᱟᱜ ᱢᱤᱫᱴᱮᱝ ᱞᱟ ᱠᱛᱤ ᱵᱟ ᱱᱩᱜᱠᱟᱜ ᱛᱟᱞᱮᱭᱟ ᱢᱤᱫᱴᱟᱝ ᱦᱟᱛᱟᱣᱤᱧ ᱢᱮᱱᱮᱫ ᱠᱟᱱ ᱛᱟᱦᱮᱱᱟ ᱚᱻ ᱟᱨ ᱚᱱᱮ ᱦᱟᱯᱲᱟᱢᱠᱚ ᱱᱮ ᱢᱤᱫᱴᱟᱝ ᱛᱤᱨᱭᱟ ᱣ ᱠᱩ ᱵᱟᱝ ᱛᱟᱦᱮᱱ ᱜᱮᱭᱟ ᱚᱱᱟ ᱢᱤᱫᱴᱟ ᱝ ᱛᱤᱨᱭᱟ ᱤᱧ ᱦᱟᱛᱟᱣ ᱠᱮᱭᱟ ᱢᱻ ᱡᱟᱦᱟᱸ ᱴᱟᱜ ᱢᱟᱡᱷᱟᱲᱤᱭᱟᱭ ᱦᱟᱛᱟᱣᱟᱞᱮ ᱦᱮᱸ ᱦᱮᱸ ᱦᱮᱸ ᱦᱮᱸ ᱚᱱᱟᱴᱟᱜ ᱜᱮᱞᱮ ᱦᱟᱛᱟᱣᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱚᱱᱟᱢᱟ ᱠᱟᱱᱜᱮ ᱟᱨᱮ ᱢᱮᱱᱮᱫ ᱠᱟᱱ ᱛᱟᱦᱮᱱᱟ ᱡᱮ ᱟᱯᱮᱡᱮ ᱱᱚᱜᱼᱚᱭ ᱱᱤᱭᱟᱹ ᱥᱤᱨᱤᱝ ᱠᱚᱯᱮ ᱥᱟᱜ ᱥᱟᱯᱲᱟᱣᱮᱫᱟ ᱚᱱᱟᱠᱚᱭ ᱟᱨᱮᱧ ᱧᱮᱞᱮᱫᱟ ᱞᱟᱦᱟᱥᱮᱫ ᱡᱮ ᱴᱨᱮᱰᱤᱥᱚᱱᱟᱞ ᱥᱮᱨᱮᱧ ᱠᱚ ᱨᱟᱠᱟᱵ ᱠᱟᱱᱟ ᱱᱟ ᱴᱨᱮᱰᱤᱥᱚᱱᱟᱞ ᱥᱮᱨᱮᱧ ᱠᱚ ᱟᱯᱮᱯᱮ ᱥᱟᱯᱳᱨᱴᱮᱜ ᱠᱟᱱ ᱜᱮᱭᱟ ᱱᱮ ᱡᱟᱦᱟᱸ ᱴᱟᱜ ᱫᱤᱠᱩ ᱢᱤᱥᱟᱞ ᱠᱚ ᱦᱤᱱᱫᱤ ᱢᱤᱥᱟᱞ ᱠᱚ ᱡᱟᱦᱟᱸ ᱡᱟᱦᱟᱸ ᱠᱚ ᱪᱷᱟᱯᱚᱞ ᱠᱚ ᱥᱮᱨᱮᱧᱮᱜ ᱠᱟᱱ ᱚᱱᱟᱠᱚ ᱟᱯᱮᱯᱮ ᱥᱚᱢᱚᱨᱛᱷᱚ ᱯᱮ ᱮᱢᱮᱜ ᱠᱟᱱ ᱫᱮ ᱥᱮ ᱵᱟᱯᱮ ᱮᱢ ᱫᱟ ᱚᱱᱠᱟᱱᱟᱜ ᱥᱮᱨᱮᱧ ᱯᱮ ᱯᱮ ᱥᱮᱨᱮᱧ ᱮᱫᱟ ᱵᱟᱝ ᱱᱚᱜ ᱱᱚᱜᱱᱟᱠᱚ ᱱᱮᱛᱟᱨ ᱟᱞᱮᱥᱮᱜ ᱤᱧ ᱧᱮᱞᱮᱜ ᱠᱚᱣᱟ ᱛᱚ ᱠᱟᱡᱟᱠ ᱪᱟ ᱞᱩ ᱠᱟᱱᱟ ᱚᱱᱠᱟᱱᱟᱜ ᱠᱚᱨᱮᱠᱚ ᱮᱱᱮᱡ ᱵᱟᱲᱟᱭ ᱤᱭᱟ ᱥᱮᱨᱮᱧ ᱫᱟ ᱠᱚ ᱟᱫᱚ ᱚᱱᱟ ᱜᱮᱧ ᱢᱮᱱᱮᱜ ᱠᱟᱱ ᱛᱟᱦᱮᱱᱟ ᱱᱤᱭᱟᱹ ᱠᱤ ᱟᱯᱮᱯᱮ ᱥᱚ ᱥᱚᱢᱚᱨᱛᱷᱚᱯᱮ ᱮᱢᱮᱜ ᱫᱟ ᱪᱮ ᱵᱟᱯᱮ ᱮᱢᱮᱫᱟ

ᱟᱸᱻ

ᱵᱟᱢ ᱧᱮᱞ ᱱᱮᱛᱟᱨᱤᱧ ᱧᱮᱞᱫᱟ ᱡᱮ ᱞᱟᱦᱟᱜ ᱤᱭᱟᱹ ᱯᱷᱟᱱᱥᱮᱱ ᱠᱚᱨᱮ ᱠᱟᱡᱟᱠ ᱴᱮᱰᱤ ᱫᱤᱠᱩ ᱥᱮᱱᱟᱜ ᱪᱮᱫᱠᱚ ᱞᱟᱦᱟᱥᱮᱫ ᱪᱟᱞᱟᱜ ᱠᱟᱱᱟ ᱟᱫᱚ ᱚᱱᱟ ᱜᱮᱧ ᱢᱮᱱᱫᱟ ᱟᱯᱮᱠᱤ ᱚᱱᱟᱠᱚ ᱥᱚᱢᱢᱚᱛᱤ ᱯᱮ ᱮᱢᱟ ᱵᱟᱭ ᱮᱢᱫᱟ ᱮᱢᱟᱜ ᱠᱟᱱᱟ ᱥᱮ ᱵᱟᱯᱮ ᱮᱢᱟᱜᱠᱟᱱᱟ ᱥᱮ ᱚᱱᱟᱠᱚᱫᱚ ᱟᱯᱮᱫᱚ ᱵᱟᱯᱮ ᱵᱤᱨᱚᱫᱷ ᱯᱮ ᱪᱟᱞᱟᱜ ᱠᱟᱱᱟ

ᱱᱚᱣᱟ ᱠᱚᱜᱤᱧ ᱠᱩᱠᱞᱤ ᱟᱢ ᱴᱷᱮᱱᱤᱧ ᱥᱚᱫᱚᱨ ᱟ ᱜᱩᱣᱟᱠᱟᱫ ᱛᱟᱦᱮᱱᱟ ᱦᱮᱸ ᱟᱢ ᱥᱟᱶ ᱜᱟᱞᱢᱟᱨᱟᱣ ᱠᱟᱛᱮ ᱟ ᱰᱤ ᱢᱚᱡᱽ ᱜᱮᱧ ᱵᱩᱡᱷᱟ ᱣ ᱠᱮᱫᱟ

ᱟᱨ ᱱᱤᱭᱟᱹ ᱠᱚ ᱱᱤᱭᱟᱹ ᱢᱤᱫᱴᱮᱱ ᱟᱞᱚᱪᱚᱱᱟ ᱥᱚᱵᱷᱟ ᱛᱟᱦᱮᱸ ᱞᱮᱱᱠᱷᱟᱭ ᱦᱚᱸ ᱜᱟᱞᱢᱟᱲᱟᱣ ᱠᱚ ᱞᱮᱠᱷᱟᱭ ᱦᱚᱸ ᱢᱟᱱᱮ ᱵᱷᱟᱜᱮ ᱦᱩᱭ ᱠᱚᱜᱼᱟ ᱢᱟᱱᱮ ᱢᱤᱫᱦᱚᱲ ᱛᱮᱜᱮ ᱛᱚ ᱱᱤᱭᱟᱹ ᱠᱟ ᱢᱤ ᱠᱚᱫᱚ ᱵᱟᱝ ᱥᱚᱢᱵᱷᱚᱵᱚᱜᱼᱟ ᱜᱚᱲᱚᱥᱚᱯᱚᱲ ᱠᱟᱛᱮ ᱱᱚᱣᱟ ᱱᱟ ᱠᱚ ᱞᱟᱠᱪᱟᱨ ᱤᱫᱤᱠᱟᱛᱮ ᱡᱟ ᱠᱟ ᱠᱚ ᱟᱵᱚ ᱥᱟᱱᱛᱟᱲ ᱴᱚᱴᱷᱟᱨᱮ ᱢᱟᱱᱮ ᱵᱷᱟᱜᱮ ᱵᱟ ᱲᱤᱡ ᱥᱮ ᱪᱮᱫ ᱞᱮᱠᱟ ᱯᱟᱲᱟᱜ ᱠᱟᱱᱟ ᱱᱚᱠᱟ ᱢᱮᱱ ᱠᱟ ᱢᱟᱱᱮ ᱠᱩᱞᱤᱵᱩᱡᱷᱟ ᱣ ᱠᱚ ᱦᱩᱭᱩᱜᱼᱟ ᱡᱮ ᱱᱤᱭᱟ ᱠᱚᱫᱚ ᱦᱮ ᱵᱟ ᱲᱤᱡ ᱯᱮ ᱠᱚᱨᱟᱣᱮᱫᱟ

ᱚᱱᱠᱟᱱᱜᱮ ᱚᱱᱠᱟᱜᱮ ᱩᱱᱠᱩ ᱵᱩᱡᱷᱟ ᱣ ᱟᱠᱚ ᱦᱩᱭᱩᱜᱼᱟ ᱦᱮᱸ ᱴᱷᱤᱠ ᱜᱮᱭᱟ ᱛᱟᱦᱚᱞᱮ ᱚᱱᱠᱟᱜᱮ ᱦᱮᱸ ᱡᱚᱦᱟᱨ ᱜᱮ ᱦᱮᱸ